ᱛᱤᱦᱤᱧ ᱜᱟᱯᱟ ᱧᱮᱞᱚᱜ ᱠᱟᱱᱟ ᱵᱤᱥᱮᱥ ᱠᱚᱨᱮ ᱵᱤᱥᱮᱥ ᱠᱟᱭᱛᱮ ᱟᱵᱚ ᱯᱟᱲᱟᱜᱨᱟᱢ ᱨᱮᱦᱚᱸ ᱥᱮ ᱟᱵᱚ ᱟᱛᱳ ᱯᱟᱲᱟ ᱨᱮᱦᱚᱸ ᱟᱹᱰᱤᱜᱟᱱ ᱜᱤᱫᱽᱨᱟᱹ ᱠᱚ ᱠᱷᱮᱞᱮᱫ ᱛᱟᱵᱚᱱᱟ ᱚᱠᱚᱭ ᱫᱚ ᱯᱷᱩᱴᱵᱚᱞ ᱚᱠᱚᱭ ᱫᱚ ᱠᱤᱨᱠᱮᱴ ᱚᱠᱚᱭ ᱫᱚ ᱦᱚᱠᱤ ᱵᱚᱞ ᱟᱹᱰᱤᱜᱟᱱ ᱚᱱᱠᱟᱱ ᱚᱱᱠᱟᱱᱟᱜ ᱠᱚ ᱠᱷᱮᱞᱮᱫ ᱛᱟᱵᱚᱱᱟ ᱢᱮᱱᱠᱷᱟᱱ ᱱᱚᱣᱟ ᱠᱷᱮᱞ ᱠᱚᱨᱮ ᱮᱠᱷᱚᱱᱦᱚᱸ ᱟᱹᱰᱤ ᱪᱮᱛᱟᱱ ᱪᱮᱛᱟᱱᱮᱢ ᱪᱟᱞᱟᱣ ᱞᱮᱱᱠᱷᱟᱱ ᱥᱮ ᱟᱹᱰᱤ ᱪᱮᱛᱟᱱ ᱫᱷᱟᱯ ᱮᱢ ᱨᱟᱠᱟᱵ ᱪᱟᱞᱟᱣ ᱞᱮᱱᱠᱷᱟᱱ ᱚᱱᱟ ᱠᱚᱨᱮ ᱠᱷᱚᱱ ᱦᱚᱸ ᱴᱟᱠᱟ ᱦᱚᱸ ᱨᱳᱡᱽᱜᱟᱨᱚᱜᱼᱟ ᱥᱮ ᱟᱨᱡᱟᱣ ᱦᱚᱸ ᱦᱩᱭᱩᱜᱼᱟ ᱚᱱᱟ ᱥᱟᱶᱛᱮ ᱢᱟᱹᱱ ᱦᱚᱸᱢ ᱧᱟᱢᱟ ᱪᱮᱫᱟᱜ ᱥᱮ ᱥᱟᱵ ᱠᱟᱜ ᱢᱮ ᱯᱷᱩᱴᱵᱚᱞᱮᱢ ᱠᱷᱮᱞ ᱠᱟᱱᱟ ᱯᱷᱩᱴᱵᱚᱞ ᱠᱷᱮᱞ ᱡᱚᱫᱤ ᱵᱷᱟᱹᱜᱮ ᱴᱷᱤᱠ ᱛᱮᱢ ᱠᱷᱮᱞ ᱫᱟᱲᱮᱭᱟᱜᱼᱟ ᱥᱮ ᱯᱷᱩᱴᱵᱚᱞ ᱯᱨᱚᱛᱤ ᱥᱮ ᱯᱷᱩᱴᱵᱚᱞ ᱞᱟᱹᱜᱤᱫ ᱫᱚᱱᱟᱹᱢ ᱦᱤᱞᱳᱜ ᱮᱢ ᱥᱚᱨᱤᱨ ᱡᱚᱫᱤᱢ ᱪᱚᱨᱪᱟᱭ ᱛᱟᱢᱟ ᱥᱮ ᱯᱷᱩᱴᱵᱚᱞ ᱱᱤᱭᱮ ᱧᱩᱨᱦᱩᱢ ᱛᱟᱦᱮᱱᱟ ᱡᱩᱫᱤᱢ ᱢᱮᱱᱠᱷᱟᱱ ᱡᱮ ᱤᱧᱫᱚ ᱵᱷᱟᱜᱮᱧ ᱠᱷᱮᱞᱳᱜᱼᱟ ᱛᱟᱦᱞᱮ ᱵᱷᱟᱜᱮ ᱦᱚᱸᱢ ᱠᱷᱮᱞ ᱫᱟᱲᱮᱭᱟᱜᱼᱟ ᱪᱮᱫᱟᱜ ᱥᱮ ᱪᱮᱛᱟᱱ ᱨᱮᱭᱟᱜ ᱠᱷᱮᱞ ᱠᱚ ᱡᱮᱢᱚᱱ ᱢᱮᱱᱟᱜᱼᱟ ᱰᱩᱨᱟᱱᱰ ᱠᱟᱯ ᱥᱚᱱᱛᱳᱥ ᱴᱨᱚᱯᱷᱤ ᱚᱱᱟ ᱠᱚ ᱡᱟᱭᱜᱟᱨᱮ ᱡᱩᱫᱤᱢ ᱠᱷᱮᱞᱟ ᱛᱟᱦᱞᱮ ᱦᱚᱲ ᱴᱷᱮᱱ ᱠᱷᱚᱱ ᱦᱚᱸ ᱥᱚᱱᱢᱟᱱᱮᱢ ᱧᱟᱢᱟ ᱴᱟᱠᱟ ᱦᱚᱸᱢ ᱤᱱᱠᱟᱢᱟ ᱚᱱᱟ ᱥᱟᱶᱛᱮ ᱟᱢᱨᱮᱱ ᱟᱭᱩ ᱵᱟᱵᱟ ᱦᱚᱸ ᱥᱮ ᱡᱟᱱᱟᱢ ᱟᱹᱭᱩ ᱵᱟᱵᱟ ᱦᱚᱸ ᱟᱹᱰᱤ ᱠᱩᱥᱤ ᱨᱟᱹᱥᱠᱟᱹ ᱠᱤᱱ ᱟᱴᱠᱟᱨᱟ ᱚᱱᱟ ᱠᱷᱟᱹᱛᱤᱨ ᱛᱮ ᱠᱷᱮᱞ ᱦᱚᱸ ᱟᱵᱚ ᱥᱟᱶᱛᱟ ᱨᱮᱭᱟᱜ ᱥᱮ ᱥᱚᱢᱟᱡᱽ ᱨᱮᱭᱟᱜ ᱠᱷᱮᱞ ᱫᱚ ᱟᱹᱰᱤ ᱢᱟᱨᱟᱝ ᱢᱤᱫᱴᱮᱱ ᱠᱩᱥᱤ ᱨᱟᱹᱥᱠᱟᱹ ᱨᱮᱭᱟᱜ ᱦᱚᱸ ᱠᱟᱱᱟ ᱥᱮ ᱠᱟᱹᱢᱤ ᱟᱨᱡᱟᱣ ᱨᱮᱭᱟᱜ ᱦᱚᱸ ᱠᱟᱱᱟ